ᱦᱮᱞᱳ ᱦᱮᱸ ᱦᱮᱸ ᱟᱪᱪᱷᱟ ᱟᱪᱪᱷᱟ ᱟᱪᱪᱷᱟ ᱦᱮᱸ ᱦᱮᱸ ᱟᱪᱪᱷᱟ ᱟᱪᱪᱷᱟ ᱦᱚᱸ ᱚᱱᱠᱟ ᱫᱚ ᱵᱷᱤᱲᱤ ᱠᱚ ᱢᱮᱨᱚᱢ ᱠᱚ ᱢᱮᱱᱟᱜ ᱠᱚᱜᱮᱭᱟ ᱢᱮᱱᱟᱜ ᱫᱚ ᱦᱟᱸᱜ ᱦᱳᱭ ᱥᱟᱸᱜᱮ ᱜᱮ ᱢᱮᱱᱟᱜ ᱠᱚᱛᱟᱞᱤᱧᱟ ᱦᱚᱸ ᱦᱚᱸ ᱪᱮᱫᱟᱜ ᱵᱟᱝ ᱢᱮᱱᱟᱜ ᱠᱚᱜᱮᱭᱟ ᱥᱟᱸᱜᱮ ᱜᱮᱛᱟᱞᱤᱧ ᱫᱚᱠᱚ ᱦᱳᱭ ᱟᱫᱚ ᱫᱟᱢ ᱠᱚᱫᱚ ᱢᱮᱱᱟᱜ ᱵᱟᱲᱟ ᱜᱮᱭᱟ ᱱᱮᱛᱟᱨ ᱢᱟ ᱢᱮᱨᱚᱢ ᱦᱚᱸᱠᱚ ᱫᱟᱢ ᱟᱠᱟᱱ ᱫᱚ ᱦᱮᱸ ᱚᱱᱠᱟ ᱢᱟ ᱯᱩᱸᱡᱤ ᱞᱟᱹᱜᱤᱫ ᱫᱚ ᱢᱟ ᱦᱟᱸᱜ ᱫᱟᱢ ᱜᱮᱭᱟ ᱟᱨ ᱡᱚᱢ ᱞᱟᱹᱜᱤᱫ ᱦᱚᱸ ᱱᱟᱦᱟᱸᱜ ᱠᱤᱞᱳ ᱯᱨᱚᱛᱤ ᱦᱟᱸᱜ ᱚᱱᱮ ᱚᱱᱠᱟ ᱫᱟᱢ ᱜᱮᱫᱚ ᱦᱮᱸ ᱟᱫᱚ ᱫᱟᱢ ᱫᱚᱞᱤᱧ ᱫᱚᱦᱚ ᱟᱠᱟᱫ ᱜᱮᱭᱟ ᱦᱟᱸᱜ ᱟᱫᱚ ᱪᱮᱫ ᱞᱮᱠᱟ ᱫᱟᱢ ᱵᱤᱱ ᱠᱷᱚᱡᱚᱜ ᱠᱟᱱᱟ ᱯᱟᱹᱴᱷᱤ ᱢᱟ ᱱᱟᱦᱟᱸᱜ ᱠᱟᱹᱴᱤᱡ ᱦᱚᱯᱚᱱ ᱧᱚᱜ ᱠᱚᱜᱮ ᱩᱱᱠᱩ ᱢᱟ ᱢᱮᱱᱟᱜ ᱠᱚᱣᱟ ᱚᱱᱟ ᱯᱟᱹᱴᱷᱤ ᱢᱟ ᱦᱚᱯᱚᱱ ᱧᱚᱜ ᱠᱚᱜᱮ ᱠᱚ ᱟᱹᱠᱷᱨᱤᱧ ᱠᱚᱫᱚ ᱟᱫᱚ ᱫᱟᱢ ᱠᱚᱫᱚ ᱛᱤᱱ ᱦᱟᱡᱟᱨ ᱦᱮᱸ ᱦᱳᱭ ᱯᱟᱹᱴᱷᱤ ᱜᱮ ᱦᱳᱭ ᱵᱚᱫᱟ ᱦᱟᱸᱜ ᱫᱚ ᱟᱞᱟᱫᱟ ᱜᱮᱭᱟ ᱦᱳᱭ ᱦᱳᱭ ᱧᱟᱢᱚᱜ ᱜᱮᱭᱟ ᱠᱚ ᱟᱪᱪᱷᱟ ᱠᱟᱹᱴᱤᱡ ᱧᱮᱞ ᱧᱚᱜ ᱞᱮᱠᱚ ᱵᱤᱱ ᱥᱮ ᱦᱳᱭ ᱯᱚᱴᱟ ᱯᱚᱴᱤᱜ ᱠᱷᱟᱱ ᱫᱚ ᱵᱤᱱᱟᱹ ᱧᱮᱞ ᱛᱮᱫᱚ ᱱᱟᱦᱟᱸᱜ ᱵᱟᱭ ᱵᱩᱡᱷᱟᱹᱜ ᱟᱛᱚ ᱵᱚᱫᱟ ᱯᱮᱭᱟ ᱯᱩᱱᱭᱟᱹ ᱢᱮᱱᱟᱜ ᱠᱚᱣᱟ ᱩᱱᱠᱩ ᱫᱚ ᱢᱤᱫ ᱡᱩᱣᱟᱹᱨᱤ ᱜᱮᱭᱟ ᱠᱚ ᱢᱚᱬᱮ ᱦᱟᱡᱟᱨ ᱠᱟᱛᱮᱫ ᱞᱤᱧ ᱫᱟᱢ ᱟᱠᱚ ᱠᱟᱱᱟ ᱦᱳᱭ ᱦᱳᱭ ᱦᱳᱭ ᱧᱟᱯᱟᱢ ᱫᱚ ᱜᱟᱯᱟ ᱢᱮᱭᱟᱝ ᱠᱚᱛᱮ ᱜᱟᱱᱚᱜ ᱜᱮᱭᱟ ᱥᱮᱛᱟᱜ ᱵᱮᱲᱟ ᱵᱟᱠᱷᱟᱱ ᱟᱹᱭᱩᱵ ᱵᱮᱲᱟ ᱛᱚᱵᱮ ᱟᱱᱟᱜ ᱠᱚ ᱧᱟᱢᱚᱜᱼᱟ ᱱᱟᱦᱟᱸᱜ ᱦᱳᱭ ᱥᱮᱛᱟᱜ ᱵᱟᱠᱷᱟᱱ ᱟᱹᱭᱩᱵ ᱵᱮᱲᱟ ᱛᱚᱞ ᱨᱮᱠᱚ ᱛᱟᱦᱮᱱᱟ ᱥᱮᱛᱟᱜ ᱫᱚ ᱦᱮᱸ ᱦᱳᱭ ᱦᱳᱭ ᱵᱤᱱᱟᱹ ᱧᱮᱞ ᱛᱮᱫᱚ ᱦᱟᱸᱜ ᱵᱟᱝ ᱡᱩᱛᱩᱜ ᱠᱟᱱ ᱜᱮᱭᱟ ᱡᱩᱛ ᱫᱚ ᱠᱟᱹᱴᱤᱡ ᱧᱮᱞ ᱧᱚᱜ ᱠᱟᱛᱮᱫ ᱠᱟᱱᱟ ᱟᱢ ᱦᱚᱸᱢ ᱧᱮᱞ ᱠᱚᱣᱟ ᱟᱨ ᱫᱟᱢ ᱦᱚᱸᱢ ᱫᱟᱢ ᱦᱚᱢ ᱟᱭ ᱩᱢᱟᱹᱱᱟ ᱟᱪᱪᱷᱟ ᱟᱪᱪᱷᱟ ᱦᱮᱸ ᱴᱷᱤᱠ ᱜᱮᱭᱟ ᱛᱟᱦᱚᱞᱮ ᱢᱟ ᱢᱟ ᱦᱤᱡᱩᱜ ᱢᱮ